ᱦᱮᱸ ᱦᱮᱞᱳ ᱦᱮᱸ ᱫᱚᱢᱫᱚᱢᱟ ᱠᱟᱱᱟ ᱟᱢᱫᱚ ᱚᱠᱚᱭ ᱮᱢ ᱞᱟᱹᱭ ᱮᱫᱟ ᱚᱠᱟ ᱠᱷᱚᱱᱮᱢ ᱞᱟᱹᱭ ᱮᱫᱟ ᱟᱪᱪᱷᱟ ᱟᱞᱮ ᱱᱚᱰᱮ ᱫᱚ ᱡᱚᱛᱚ ᱯᱚᱨᱚᱵᱽ ᱞᱮᱠᱟ ᱜᱮᱞᱮ ᱢᱟᱱᱟᱣ ᱟᱜᱩᱭᱮᱫᱟ ᱵᱤᱥᱤ ᱠᱟᱭ ᱛᱮᱫᱚ ᱥᱚᱦᱚᱨᱟᱭ ᱵᱟᱦᱟ ᱢᱟᱜᱽ ᱢᱩᱱᱰᱟᱹ ᱢᱮᱱᱟᱜᱼᱟ ᱥᱟᱠᱨᱟᱛ ᱢᱮᱱᱟᱜᱼᱟ ᱟᱨ ᱱᱚᱝᱠᱟ ᱮᱨ ᱟᱯᱷᱚᱨ ᱫᱤᱱ ᱫᱚ ᱮᱨᱚᱜ ᱠᱚᱦᱚᱸ ᱢᱮᱱᱟᱜᱼᱟ ᱥᱚᱦᱚᱨᱟᱭ ᱫᱚ ᱦᱩᱭᱩᱜ ᱠᱟᱱᱟ ᱟᱞᱮ ᱯᱚᱪᱤᱥᱮ ᱯᱳᱥ ᱠᱟᱱᱟ ᱯᱳᱥ ᱵᱚᱸᱜᱟ ᱨᱮᱜᱮ ᱯᱚᱪᱤᱥᱮ ᱯᱳᱥ ᱫᱚ ᱯᱩᱨᱳ ᱢᱚᱬᱮ ᱫᱤᱱ ᱟᱨ ᱢᱚᱬᱮ ᱫᱤᱱ ᱨᱮ ᱢᱚᱬᱮ ᱨᱚᱠᱚᱢ ᱵᱚᱞᱮ ᱥᱮᱨᱶᱟ ᱢᱮᱱᱟᱜᱼᱟ ᱢᱚᱬᱮ ᱨᱚᱠᱚᱢ ᱢᱚᱬᱮ ᱫᱤᱱ ᱨᱮ ᱡᱚᱢ ᱧᱩᱦᱚᱸ ᱢᱮᱱᱟᱜᱼᱟ ᱚᱱᱠᱟ ᱜᱮ ᱮᱱᱮᱡ ᱥᱤᱨᱤᱧ ᱦᱚᱸ ᱚᱱᱠᱟ ᱜᱮ ᱢᱮᱱᱟᱜᱼᱟ ᱥᱚᱦᱚᱨᱟᱭ ᱫᱚ ᱱᱤᱭᱟᱹ ᱠᱚᱨᱮ ᱫᱚ ᱱᱤᱭᱟᱹ ᱴᱚᱴᱷᱟ ᱨᱮᱫᱚ ᱡᱚᱛᱚ ᱴᱚᱞᱟ ᱜᱮᱠᱚ ᱢᱟᱱᱟᱣ ᱜᱮᱭᱟ ᱥᱚᱦᱚᱨᱟᱭ ᱨᱮᱫᱚ ᱢᱟᱨᱟᱝ ᱵᱩᱨᱩ ᱜᱮ ᱵᱚᱞᱮ ᱱᱩᱭ ᱜᱮᱵᱚ ᱯᱩᱡᱟᱹ ᱟᱭᱟ ᱵᱚᱸᱜᱟ ᱵᱟᱠᱷᱟᱨᱟ ᱛᱮᱜᱮ ᱦᱮᱸ ᱟᱨᱦᱚᱸ ᱩᱱᱤ ᱥᱟᱶᱛᱮ ᱟᱨᱦᱚᱸ ᱠᱚ ᱛᱟᱦᱮᱱ ᱜᱮᱭᱟ ᱠᱚ ᱯᱤᱞᱪᱩ ᱦᱟᱲᱟᱢ ᱯᱤᱞᱪᱩ ᱵᱩᱲᱦᱤ ᱠᱚ ᱦᱮᱸ ᱦᱮᱸ ᱦᱮᱸ ᱵᱚᱞᱮ ᱱᱚᱣᱟ ᱫᱚ ᱵᱟᱦᱟ ᱵᱚᱸᱜᱟ ᱫᱚ ᱵᱟᱜ ᱢᱟᱱᱮ ᱵᱟᱦᱟ ᱵᱚᱸᱜᱟ ᱫᱚ ᱦᱩᱭᱩᱜ ᱠᱟᱱᱟ ᱯᱷᱟᱹᱜᱩᱱ ᱢᱟᱥ ᱯᱷᱟᱹᱜᱩᱱ ᱢᱟᱥ ᱱᱚᱣᱟ ᱫᱚ ᱫᱤᱱ ᱫᱷᱟᱨᱡᱳ ᱠᱟᱛᱮᱜᱮ ᱦᱩᱭᱩᱜᱼᱟ ᱱᱚᱣᱟ ᱦᱚᱸ ᱟᱹᱰᱤ ᱤᱭᱟᱹ ᱜᱮ ᱦᱩᱭᱩᱜᱼᱟ ᱱᱚᱰᱮ ᱫᱚ ᱯᱩᱡᱟᱹ ᱫᱚ ᱦᱩᱭᱩᱜ ᱜᱮᱭᱟ ᱱᱚᱣᱟ ᱫᱚ ᱦᱮᱸ ᱡᱟᱦᱮᱨ ᱵᱩᱴᱟᱹᱨᱮ ᱱᱚᱣᱟ ᱫᱚᱞᱮ ᱯᱩᱡᱟᱹᱭᱟ ᱦᱮᱸ ᱟᱯᱟᱛᱛᱚ ᱱᱮᱛᱟᱨ ᱫᱚ ᱢᱟᱹᱡᱷᱤ ᱛᱷᱟᱱ ᱠᱚ ᱚᱱᱟᱦᱚᱸ ᱴᱷᱤᱠ ᱜᱮ ᱵᱮᱱᱟᱣ ᱦᱩᱭ ᱟᱠᱟᱱᱟ ᱡᱟᱦᱮᱨ ᱛᱷᱟᱱ ᱫᱚ ᱵᱮᱱᱟᱣ ᱦᱩᱭ ᱟᱠᱟᱱᱟ ᱜᱷᱮᱨᱟ ᱵᱮᱲᱟ ᱫᱤᱭᱮ ᱟᱫᱚ ᱫᱟᱵᱽ ᱫᱚ ᱵᱟᱜ ᱦᱩᱭ ᱟᱠᱟᱱᱟ ᱟᱫᱚ ᱟᱫᱚ ᱡᱩᱫᱤ ᱟᱯᱮ ᱯᱟᱦᱟᱴᱟ ᱠᱷᱚᱱ ᱱᱚᱣᱟ ᱠᱚ ᱫᱟᱵ ᱠᱚ ᱨᱮᱭᱟᱜ ᱵᱮᱵᱚᱥᱛᱷᱟ ᱛᱟᱸᱦᱮᱱ ᱠᱷᱟᱡ ᱛᱟᱦᱚᱞᱮ ᱜᱚᱲᱚ ᱫᱟᱲᱮᱭᱟᱞᱮᱭᱟ ᱟᱪᱪᱷᱟ ᱟᱞᱮ ᱴᱷᱮᱱ ᱫᱚ ᱡᱚᱛᱚ ᱱᱚᱰᱮ ᱫᱚ ᱛᱩᱢᱫᱟᱜ ᱫᱚ ᱮᱠᱷᱚᱱ ᱢᱟᱹᱡᱷᱤ ᱯᱟᱨᱟᱱᱤ ᱱᱩᱠᱩ ᱠᱚᱜᱮ ᱠᱚ ᱵᱮᱵᱚᱥᱛᱷᱟᱭᱟ ᱛᱩᱢᱫᱟᱜ ᱠᱚᱫᱚ ᱟᱫᱚ ᱱᱮᱛᱟᱨ ᱟᱵᱟᱨ ᱱᱩᱠᱩ ᱮᱱᱮᱡ ᱫᱚᱞ ᱠᱚᱣᱟᱜ ᱛᱩᱢᱫᱟᱜ ᱠᱚᱦᱚᱸ ᱦᱩᱭ ᱟᱠᱟᱱᱟ ᱢᱤᱫ ᱫᱚᱞ ᱵᱟᱨ ᱫᱚᱞ ᱡᱟᱦᱟᱨᱮ ᱢᱮᱱᱟᱜ ᱠᱚᱣᱟ ᱠᱩᱲᱤ ᱠᱚᱲᱟ ᱱᱩᱠᱩ ᱦᱚᱸ ᱟᱠᱚᱣᱟᱜ ᱛᱩᱢᱫᱟᱜ ᱫᱚ ᱵᱟᱦᱟ ᱥᱚᱦᱚᱨᱟᱭ ᱥ ᱮ ᱢᱟᱜᱽ ᱵᱚᱸᱜᱟᱭ ᱯᱚᱨᱚᱵᱽ ᱯᱟᱹᱞᱤ ᱫᱚ ᱩᱰᱩᱝ ᱜᱮᱭᱟ ᱠᱚ ᱫᱟᱸᱥᱟᱭ ᱦᱚᱸ ᱦᱩᱭᱩᱜ ᱜᱮᱭᱟ ᱱᱚᱰᱮ ᱫᱚ ᱟᱫᱚ ᱠᱷᱟᱹᱞᱤ ᱫᱟᱸᱥᱟᱭ ᱫᱚ ᱱᱮᱛᱟᱨ ᱫᱚ ᱴᱚᱞᱟ ᱨᱮᱜᱮ ᱦᱩᱭᱩᱜ ᱠᱟᱱᱟ ᱵᱟᱨᱦᱮ ᱥᱮᱡ ᱫᱚ ᱫᱟᱸᱥᱟᱭ ᱮᱱᱮᱡ ᱫᱚ ᱵᱟᱠᱚ ᱪᱟᱞᱟᱜ ᱠᱟᱱᱟ ᱯᱩᱡᱟᱹ ᱦᱚᱸ ᱫᱟᱸᱥᱟᱭ ᱯᱩᱡᱟᱹ ᱡᱮᱴᱟ ᱰᱮᱵᱤ ᱵᱟᱠᱷᱟᱨᱟ ᱛᱮ ᱦᱩᱭᱩᱜᱼᱟ ᱰᱤᱵᱤ ᱡᱩᱠᱷᱟᱹᱡ ᱫᱟᱸᱥᱟᱭ ᱯᱩᱡᱟᱹ ᱦᱚᱸ ᱦᱩᱭᱩᱜ ᱠᱟᱱ ᱜᱮᱭᱟ ᱟᱨ ᱠᱟᱨᱟᱢ ᱫᱚ ᱱᱚᱰᱮ ᱫᱚ ᱟᱞᱮ ᱴᱚᱞᱟ ᱨᱮᱫᱚ ᱱᱤᱛ ᱫᱚ ᱵᱟᱠᱚ ᱵᱟᱰᱟᱭᱟ ᱠᱟᱨᱟᱢ ᱫᱚᱱ ᱠᱚᱫᱚ ᱠᱟᱨᱟᱢ ᱥᱮᱨᱮᱧ ᱠᱚᱫᱚ ᱛᱚᱵᱮ ᱱᱤᱭᱟᱹ ᱟᱰᱮ ᱯᱟᱥᱮ ᱴᱚᱞᱟ ᱠᱚᱨᱮ ᱫᱚ ᱢᱮᱱᱟᱜ ᱠᱚᱜᱮᱭᱟ ᱢᱤᱫ ᱵᱟᱨ ᱤᱭᱟᱹ ᱫᱚ ᱠᱟᱨᱟᱢ ᱫᱚᱱ ᱠᱚᱡ ᱟᱪᱪᱷᱟ ᱵᱮᱥ ᱴᱷᱤᱠ ᱜᱮᱭᱟ ᱛᱟᱦᱚᱞᱮ ᱟᱢ ᱫᱚ ᱢᱟ ᱚᱠᱟᱞᱮᱠᱟ ᱛᱮᱞᱮ ᱡᱚᱜᱟᱡᱳᱜ ᱟᱢᱟ ᱱᱚᱝᱠᱟ ᱟᱞᱮᱭᱟᱜ ᱯᱚᱨᱚᱵᱽ ᱨᱮᱭᱟᱜ ᱫᱚ ᱦᱩᱭᱩᱜ ᱠᱟᱱᱟ ᱥᱚᱦᱚᱨᱟᱭ ᱨᱮ ᱡᱩᱫᱤ ᱯᱮ ᱦᱤᱡᱩᱜ ᱠᱷᱟᱡ ᱫᱚ ᱯᱚᱪᱤᱥᱮ ᱯᱳᱥ ᱠᱷᱚᱡ ᱮᱦᱚᱵᱚᱜᱼᱟ ᱮᱠᱟᱞ ᱛᱤᱨᱤᱥᱮ ᱯᱳᱥ ᱦᱟᱨᱤᱡ ᱪᱟᱞᱟᱜᱼᱟ ᱟᱨ ᱯᱷᱟᱜᱩᱱ ᱢᱟᱥ ᱫᱚ ᱢᱟᱜᱽ ᱢᱟᱥ ᱫᱚ ᱢᱟᱜᱽ ᱯᱩᱡᱟᱹ ᱢᱮᱱᱟᱜ ᱛᱟᱞᱮᱭᱟ ᱢᱟᱜᱽ ᱨᱮᱦᱚᱸ ᱱᱚᱝᱠᱟ ᱟᱞᱮ ᱡᱚᱜᱟᱡᱳᱜ ᱫᱚᱦᱚ ᱤᱫᱤ ᱯᱮ ᱟᱞᱮ ᱥᱚᱸᱜᱮᱡ ᱟᱨ ᱱᱚᱜᱚᱭ ᱡᱩᱥᱴᱤ ᱟᱥᱟᱲ ᱢᱟᱥ ᱫᱚ ᱮᱨᱚᱜ ᱫᱤᱱ ᱠᱟᱱᱟ ᱮᱨᱟᱯᱷᱚᱨ ᱠᱚ ᱮᱨᱚᱜ ᱯᱚᱨᱚᱵᱽ ᱫᱚ ᱠᱟᱴᱤᱡ ᱢᱟᱪᱷᱟ ᱛᱮᱜᱮ ᱦᱩᱭᱩᱜᱼᱟ ᱯᱩᱡᱟᱹᱭᱟᱠᱚ ᱟᱨᱠᱤ ᱮᱨ ᱟᱯᱷᱚᱨ ᱧᱩᱛᱩᱢ ᱛᱮ

ᱟᱪᱪᱷᱟ ᱵᱮᱥ ᱴᱷᱤᱠ ᱜᱮᱭᱟ ᱛᱟᱦᱚᱞᱮ ᱦᱮᱸ ᱢᱟ ᱛᱚᱵᱮ ᱦᱮᱸ ᱡᱚᱦᱟᱨ ᱜᱮ